ᱤᱧ ᱤᱧᱟᱹᱜ ᱛᱟᱭᱚᱢ ᱠᱮᱨᱤᱭᱟᱨ ᱞᱟᱹᱜᱤᱫ ᱯᱟᱸᱡᱟᱭ ᱤᱫᱟᱧ ᱤᱧ ᱡᱟᱛᱮᱧ ᱱᱟᱯᱟᱭ ᱛᱮᱧ ᱚᱞᱚᱜ ᱯᱟᱲᱦᱟᱜ ᱢᱟ ᱱᱟᱯᱟᱭ ᱛᱮᱧ ᱚᱞ ᱯᱟᱲᱟᱦᱟᱣ ᱞᱮᱱᱠᱷᱟᱱ ᱤᱧᱟᱹᱜ ᱛᱟᱭᱚᱢ ᱵᱤᱫᱟᱞ ᱨᱮ ᱤᱧᱟᱹᱜ ᱨᱤᱡᱟᱞᱴ ᱵᱷᱟᱜᱮ ᱛᱟᱦᱮᱱ ᱢᱟ ᱠᱷᱟᱱ ᱤᱧ ᱠᱮᱨᱤᱭᱟᱨ ᱨᱮ ᱤᱧᱟᱹᱜ ᱪᱟ ᱠᱨᱤ ᱧᱟᱢ ᱨᱮᱡᱟᱜ ᱵᱚᱨᱥᱟ ᱛᱟᱦᱮᱱ ᱛᱤᱧᱟ